ᱠᱳᱥᱚᱞ ᱵᱤᱵᱷᱟᱜᱽ ᱠᱟᱱᱟ ᱱᱚᱣᱟ ᱫᱚ ᱟᱹᱞᱤᱧ ᱵᱨᱟᱢᱵᱷᱚᱱᱵᱳᱥ ᱠᱷᱚᱱ ᱫᱷᱚᱱᱚᱱᱡᱚᱭ ᱦᱟᱸᱥᱫᱟ ᱞᱤᱧ ᱨᱚᱲ ᱠᱟᱱᱟ ᱟᱹᱞᱤᱧᱟᱜ ᱠᱟᱹᱴᱤᱡ ᱯᱮᱴᱠᱮᱴᱚᱬᱮ ᱢᱮᱱᱟᱜᱼᱟ ᱪᱮᱫ ᱠᱚ ᱡᱩᱫᱤ ᱟᱹᱞᱤᱧᱟᱜ ᱚᱱᱠᱟ ᱠᱟᱜᱚᱡᱽ ᱠᱚ ᱵᱟᱝ ᱡᱟᱦᱟᱱᱟᱜ ᱜᱮ ᱠᱚᱢ ᱢᱮᱱᱟᱜ ᱠᱷᱟᱱ ᱫᱚ ᱚᱱᱟ ᱞᱟᱹᱭ ᱧᱚᱜ ᱟᱹᱞᱤᱧ ᱟᱯᱮ ᱟᱨ ᱟᱹᱞᱤᱧ ᱦᱚᱸ ᱯᱮᱴᱮᱡ ᱠᱷᱚᱱ ᱪᱮᱫ ᱞᱮᱠᱟᱨᱮ ᱱᱚᱣᱟ ᱠᱟᱹᱢᱤ ᱛᱟᱞᱤᱧ ᱜᱟᱱᱚᱜᱼᱟ ᱚᱱᱟ ᱨᱮᱭᱟᱜ ᱥᱩᱵᱤᱫᱷᱟ ᱦᱟᱛᱟᱣ ᱥᱟᱱᱟᱭᱮᱫ ᱞᱤᱧᱟᱹ ᱱᱟᱦᱟᱜ ᱚᱱᱟ ᱢᱮᱱᱛᱮ ᱜᱮ ᱱᱟᱦᱟᱜ ᱟᱯᱮᱞᱤᱧ ᱠᱚᱞ ᱟᱠᱟᱫ ᱵᱤᱱᱟ ᱡᱮ ᱠᱷᱚᱵᱚᱨ ᱯᱮ ᱞᱟᱹᱭ ᱟᱹᱞᱤᱧᱟ ᱢᱮᱱᱛᱮ ᱢᱟ ᱮᱱᱠᱷᱟᱱ ᱱᱚᱰᱮ ᱜᱮ ᱢᱩᱪᱟᱹᱫ ᱡᱚᱦᱟᱨ ᱜᱮ